ᱟᱞᱮ ᱥᱟᱱᱛᱟᱲ ᱦᱚᱯᱚᱱ ᱫᱚ ᱦᱟᱥᱟ ᱪᱩᱞᱟᱹ ᱨᱮᱞᱮ ᱤᱥᱤᱱ ᱵᱟᱥᱟᱝᱟ ᱜᱮᱥ ᱪᱩᱞᱦᱟᱹ ᱠᱚᱨᱮ ᱥᱮ ᱠᱟᱨᱮᱱᱴ ᱛᱮᱫᱚ ᱵᱟᱞᱮ ᱤᱥᱤᱱᱟ ᱟᱫᱚ ᱦᱟᱥᱟ ᱪᱩᱦᱟᱹ ᱫᱚ ᱟᱞᱮ ᱫᱚ ᱱᱚᱝᱠᱟ ᱞᱮ ᱵᱮᱱᱟᱣᱟ ᱦᱟᱥᱟᱛᱮ ᱦᱟᱥᱟ ᱟᱨ ᱚᱱᱟ ᱦᱮᱲᱮ ᱞᱩᱵᱩᱜ ᱞᱮ ᱥᱤᱯᱤᱭᱟ ᱟᱨ ᱥᱤᱯᱤ ᱠᱟᱛᱮᱫ ᱜᱮ ᱚᱱᱟ ᱡᱟ ᱪᱩᱞᱦᱟᱹ ᱞᱮ ᱵᱮᱱᱟᱣᱟ ᱚᱛᱨᱮ ᱰᱚᱰᱷᱟ ᱧᱚᱜ ᱠᱟᱛᱮᱫ ᱰᱷᱚᱲᱟ ᱧᱚᱜ ᱠᱟᱛᱮᱫ ᱞᱮ ᱚᱸᱰᱮᱞᱮ ᱵᱮᱱᱟᱣᱟ ᱟᱨ ᱵᱮᱱᱟᱣ ᱠᱟᱛᱮᱫ ᱚᱱᱟ ᱨᱮᱜᱮᱞᱮ ᱤᱥᱤᱱ ᱵᱟᱥᱟᱝᱟ ᱟᱨ ᱜᱮᱥ ᱪᱩᱞᱦᱟᱹ ᱫᱚ ᱚᱱᱟ ᱢᱟ ᱜᱮᱥ ᱠᱟᱱᱟ ᱥᱮ ᱮᱱᱠᱷᱟᱱ ᱫᱚ ᱟ ᱦᱳᱭ ᱟᱫᱚ ᱜᱮᱥ ᱪᱩᱞᱦᱟᱹ ᱠᱚᱨᱮ ᱫᱚ ᱵᱷᱟᱹᱜᱤ ᱫᱚ ᱟᱞᱮ ᱫᱚ ᱵᱟᱝ ᱯᱳᱥᱟᱣ ᱟᱞᱮᱭᱟ ᱜᱮᱥ ᱪᱩᱞᱦᱟᱹ ᱨᱮᱫᱚ ᱟᱞᱮ ᱫᱚ ᱥᱟᱦᱟᱱ ᱪᱩᱞᱦᱟᱹ ᱛᱮᱜᱮ ᱥᱟᱦᱟᱱ ᱪᱩᱞᱦᱟᱹ ᱨᱮᱭᱟᱜ ᱥᱤᱵᱤᱞ ᱧᱚᱜ ᱵᱩᱡᱷᱟᱹᱜᱼᱟ ᱟᱨ ᱜᱮᱥ ᱪᱩᱞᱦᱟᱹ ᱨᱮᱭᱟᱜ ᱫᱚ ᱥᱟᱵᱟᱜ ᱧᱚᱜ ᱵᱩᱡᱷᱟᱹᱜᱼᱟ ᱩᱱᱟᱹᱜ ᱥᱤᱵᱤᱞ ᱫᱚ ᱵᱟᱝ ᱵᱩᱡᱷᱟᱹᱜᱼᱟ ᱜᱮᱥ ᱪᱩᱞᱦᱟᱹ ᱨᱮᱭᱟᱜ ᱤᱥᱤᱱ ᱟᱨ ᱦᱟᱥᱟ ᱪᱩᱞᱦᱟᱹ ᱨᱮᱭᱟᱜ ᱮᱱᱠᱷᱟᱱ ᱚᱱᱟᱫᱚ ᱠᱟᱹᱴᱤᱡ ᱫᱚ ᱛᱚᱯᱷᱟᱛ ᱢᱮᱱᱟᱜ ᱜᱮᱭᱟ ᱪᱮᱫᱟᱜ ᱥᱮ ᱪᱩᱞᱦᱟᱹ ᱦᱚᱸ ᱱᱚᱣᱟ ᱦᱟᱥᱟ ᱛᱮᱭᱟᱜ ᱪᱩᱞᱦᱟᱹ ᱚᱱᱟ ᱫᱚ ᱥᱟᱦᱟᱱ ᱴᱷᱮᱠᱟᱣ ᱦᱩᱭᱩᱜᱼᱟ ᱚᱱᱟ ᱥᱟᱦᱟᱱ ᱛᱮᱭᱟᱜ ᱤᱥᱤᱱ ᱵᱟᱥᱟᱝ ᱫᱚ ᱠᱟᱹᱴᱤᱡ ᱥᱤᱵᱤᱞ ᱧᱚᱜ ᱜᱮ ᱵᱩᱡᱷᱟᱹᱜᱼᱟ ᱟᱨ ᱱᱚᱣᱟ ᱠᱟᱨᱮᱱᱴ ᱥᱮ ᱜᱮᱥ ᱛᱮᱭᱟᱜ ᱫᱚ ᱚᱱᱟ ᱡᱟ ᱥᱤᱵᱤᱞ ᱫᱚ ᱚᱴᱟᱝ ᱪᱟᱵᱟᱜᱼᱟ ᱮᱱᱠᱷᱟᱱ ᱚᱱᱟ ᱨᱮᱭᱟᱜ ᱥᱤᱵᱤᱞ ᱫᱚ ᱩᱱᱟᱹᱜ ᱫᱚ ᱵᱟᱢ ᱧᱟᱢᱟ